ᱥᱩᱠᱨᱤ ᱫᱚ ᱜᱚᱼᱵᱟᱵᱟ ᱛᱟᱦᱮᱱ ᱠᱷᱚᱱ ᱜᱮᱠᱚ ᱟᱹᱥᱩᱞ ᱠᱚᱛᱟ ᱞᱮᱭᱟ ᱥᱩᱠᱨᱤ ᱟᱹᱥᱩᱞ ᱨᱮᱫᱚ ᱤᱧ ᱦᱚᱸ ᱟᱹᱰᱤ ᱠᱩᱥᱤ ᱜᱤᱧ ᱟᱹᱭᱠᱟᱹᱣᱟ ᱥᱩᱠᱨᱤ ᱟᱹᱥᱩᱞ ᱨᱮ ᱥᱤᱢ ᱥᱩᱠᱨᱤ ᱡᱷᱚᱛᱚ ᱜᱮ ᱟᱨ ᱯᱚᱭᱥᱟ ᱠᱚᱦᱚᱸ ᱠᱚᱦᱚᱸ ᱦᱩᱭᱩᱜ ᱜᱮᱭᱟ ᱥᱩᱠᱨᱤ ᱟᱹᱥᱩᱞ ᱛᱮ ᱟᱨ ᱡᱚᱠᱷᱚᱱ ᱢᱤᱫᱵᱟᱨ ᱯᱚᱭᱥᱟ ᱦᱚᱸ ᱦᱩᱭᱩᱜᱼᱟ ᱚᱱᱟ ᱞᱟᱹᱜᱤᱫ ᱛᱮ ᱥᱩᱠᱨᱤ ᱟᱹᱥᱩᱞ ᱦᱚᱸ ᱟᱹᱰᱤ ᱨᱟᱹᱥᱠᱟᱹ ᱜᱮ ᱟᱹᱭᱠᱟᱹᱜᱼᱟ ᱡᱚᱠᱷᱚᱱ ᱜᱚᱡ ᱠᱚ ᱮᱦᱚᱵ ᱞᱮᱱᱠᱷᱟᱱ ᱮᱠᱫᱚᱢ ᱠᱚ ᱜᱚᱡ ᱪᱟᱵᱟᱜᱼᱟ ᱩᱱ ᱥᱚᱢᱚᱭ ᱟᱨᱦᱚᱸ ᱟᱹᱰᱤ ᱵᱷᱟᱵᱽᱱᱟ ᱜᱮ ᱟᱹᱭᱠᱟᱹᱜᱼᱟ ᱦᱮᱸ ᱥᱩᱠᱨᱤ ᱠᱚᱦᱚᱸ ᱟᱹᱰᱤ ᱟᱸᱴᱤᱧ ᱫᱩᱞᱟᱹᱲ ᱟᱠᱚᱣᱟ ᱚᱱᱟ ᱤᱭᱟᱹᱛᱮ ᱥᱩᱠᱨᱤ ᱟᱹᱥᱩᱞ ᱦᱚᱸ ᱟᱹᱰᱤ ᱟᱸᱴᱤᱧ ᱠᱩᱥᱤᱜᱼᱟ ᱟᱨ ᱜᱚᱡᱚᱜ ᱠᱚ ᱮᱛᱚᱦᱚᱵ ᱞᱮᱱᱠᱷᱟᱱ ᱡᱚᱛᱚ ᱠᱚ ᱜᱚᱡ ᱪᱟᱵᱟᱜᱼᱟ ᱚᱱᱟ ᱤᱭᱠᱟᱹ ᱛᱮ ᱥᱩᱠᱨᱤ ᱠᱚᱦᱚᱸ ᱟᱹᱰᱤ ᱟᱸᱴᱤᱧ ᱠᱩᱥᱤ ᱟᱠᱚᱣᱟ ᱡᱮ ᱵᱚᱞᱮ ᱥᱩᱠᱨᱤ ᱟᱹᱥᱩᱞ ᱞᱮᱠᱚ ᱠᱷᱟᱱ ᱢᱤᱫ ᱵᱟᱨ ᱯᱚᱭᱥᱟ ᱠᱚᱦᱚᱸ ᱦᱮᱡᱼᱟ ᱦᱮᱡ ᱧᱟᱢᱟ ᱡᱮ ᱵᱚᱞᱮ ᱥᱟᱹᱨᱤᱜᱮ ᱯᱚᱭᱥᱟ ᱦᱚᱸ ᱦᱤᱡᱩᱜ ᱠᱟᱱ ᱜᱮᱭᱟ ᱚᱱᱟ ᱤᱭᱟᱹᱛᱮ ᱥᱩᱠᱨᱤ ᱦᱚᱸ ᱟᱹᱰᱤ ᱜᱤᱧ ᱠᱩᱥᱤ ᱟᱠᱚᱣᱟ

ᱥᱩᱠᱨᱤ ᱟᱹᱥᱩᱞ ᱠᱚᱠᱷᱟᱱ ᱡᱟᱜᱮ ᱩᱱᱠᱩ ᱥᱩᱠᱨᱤ ᱧᱮᱞ ᱛᱮᱦᱚᱸ ᱢᱚᱱᱮ ᱠᱚᱦᱚᱸ ᱡᱤᱭᱟᱹᱲ ᱜᱮ ᱟᱹᱭᱠᱟᱹᱜᱼᱟ ᱚᱱᱟ ᱤᱱᱠᱟᱹᱛᱮ ᱥᱩᱠᱨᱤ ᱟᱹᱥᱩᱞ ᱦᱚᱸ ᱟᱹᱰᱤ ᱟᱸᱴ ᱜᱮ ᱠᱩᱥᱤᱜᱮ ᱥᱟᱱᱟᱧᱟ

ᱟᱹᱥᱩᱞ ᱞᱮᱠᱚ ᱠᱷᱟᱱ ᱵᱚᱞᱮ ᱚᱱᱟ ᱠᱚᱨᱮᱱᱟᱜ ᱥᱩᱠᱨᱤ ᱟᱹᱥᱩᱞ ᱛᱮ

ᱦᱚᱨ ᱦᱚᱨ ᱛᱮ ᱤᱭᱟᱹ ᱠᱚᱦᱚᱸ ᱯᱚᱨᱤᱥᱠᱟᱨ ᱛᱟᱦᱮᱱᱟ ᱥᱩᱠᱨᱤ ᱟᱹᱥᱩᱞ ᱫᱚ ᱟᱹᱰᱤᱜᱮ ᱵᱷᱟᱞᱮᱭᱟ ᱡᱮ ᱥᱩᱠᱨᱤ ᱟᱹᱥᱩᱞ ᱞᱮᱠᱚ ᱠᱷᱟᱱ ᱫᱚ ᱡᱮ ᱢᱤᱫ ᱵᱟᱨᱭᱟ ᱦᱚᱯᱚᱱ ᱠᱚᱦᱚᱸ ᱠᱚ ᱛᱟᱦᱮᱱ ᱠᱷᱟᱱ ᱦᱚᱯᱚᱱ ᱠᱚᱦᱚᱸ ᱩᱱᱠᱩᱣᱟᱜ ᱨᱟᱜ ᱟᱸᱡᱚᱢ ᱛᱮ ᱡᱩᱫᱟᱹᱜᱮ ᱚᱲᱟᱜ ᱠᱚᱦᱚᱸ ᱟᱹᱭᱠᱟᱹᱜᱼᱟ ᱚᱱᱟ ᱦᱮᱡ ᱠᱟᱛᱮᱜ ᱥᱩᱠᱨᱤ ᱦᱚᱯᱚᱱ ᱦᱚᱸ ᱟᱹᱰᱤ ᱠᱩᱥᱤ ᱫᱚᱞᱮ ᱠᱩᱥᱤᱭᱟᱠᱚ ᱜᱮᱭᱟ ᱡᱮ ᱥᱩᱠᱨᱤ ᱟᱹᱥᱩᱞ ᱫᱚ ᱟᱹᱰᱤ ᱟᱸᱴ ᱜᱮᱞᱮ ᱠᱩᱥᱤᱭᱟᱜᱼᱟ ᱡᱮ ᱵᱚᱞᱮ ᱥᱩᱠᱨᱤ ᱫᱚ ᱡᱚᱛᱚᱜᱮ ᱟᱹᱰᱤᱞᱮ ᱠᱩᱥᱤᱭᱟᱠᱚᱣᱟ ᱡᱮ ᱥᱩᱠᱨᱤ ᱫᱚ ᱟᱞᱮ ᱦᱚᱸ ᱜᱚᱜᱚᱭ ᱟᱹᱥᱩᱞ ᱵᱟᱲᱟᱭᱮᱫ ᱠᱚ ᱛᱟᱦᱮᱱᱟ ᱚᱱᱟ ᱤᱭᱟᱹᱛᱮ ᱥᱩᱠᱨᱤ ᱦᱚᱸ ᱤᱧ ᱦᱚᱸ ᱟᱹᱰᱤ ᱟᱸᱴ ᱫᱚᱢᱮᱧ ᱠᱩᱥᱤᱭᱟᱠᱚᱣᱟ ᱥᱩᱠᱨᱤ ᱟᱹᱥᱩᱞ ᱫᱚ ᱚᱱᱟ ᱤᱭᱟᱹᱛᱮ ᱤᱧᱦᱚᱸ ᱟᱹᱥᱩᱞᱮᱫ ᱠᱚᱜᱮᱭᱟ ᱟᱨ ᱥᱮ ᱤᱧ ᱴᱷᱮᱱ ᱦᱚᱸ ᱱᱤᱛᱦᱚᱸ ᱢᱮᱱᱟᱜ ᱠᱚᱜᱮᱭᱟ